ᱤᱧ ᱫᱚ ᱴᱟᱢᱟᱠ ᱨᱩ ᱨᱮᱱ ᱠᱷᱟᱥ ᱯᱟᱹᱨᱩᱠᱷᱤᱭᱟᱹ ᱠᱟᱹᱱᱟᱹᱧ ᱟᱹᱭᱩᱵ ᱛᱚᱨᱟ ᱨᱮ ᱫᱤᱱᱚᱢ ᱦᱤᱞᱳᱜ ᱞᱮ ᱨᱩᱭᱟ ᱟᱨ ᱦᱟᱯᱟᱲᱟᱢ ᱠᱚᱦᱚᱸ ᱠᱚ ᱛᱟᱦᱮᱱᱟ ᱟᱨᱠᱚ ᱩᱫᱩᱜ ᱥᱚᱠᱚᱨ ᱟᱞᱮᱭᱟ ᱟᱨ ᱤᱧ ᱦᱚᱸ ᱟᱹᱰᱤ ᱞᱚᱜᱚᱱᱤᱧ ᱥᱟᱵᱨᱟᱠᱟᱯ ᱛᱟᱠᱚᱭᱟ ᱡᱮᱢᱚᱱ ᱞᱟᱜᱽᱲᱮ ᱨᱩ ᱯᱚᱨᱚᱵᱽ ᱨᱩ ᱵᱟᱦᱟ ᱨᱩ ᱥᱚᱦᱚᱨᱟᱭ ᱨᱩ ᱫᱚᱝ ᱨᱩ ᱚᱱᱟ ᱠᱚ ᱠᱚ ᱩᱫᱩᱜ ᱥᱚᱨᱠᱚ ᱟᱞᱮᱭᱟ ᱵᱷᱟᱜᱮ ᱴᱷᱤᱠ ᱟᱨ ᱟᱹᱰᱤ ᱠᱷᱟᱥ ᱯᱟᱹᱨᱩᱠᱷᱤᱭᱟᱹ ᱛᱮᱭᱟᱨᱚᱜ ᱠᱟᱱᱟ ᱟᱨ ᱡᱟᱦᱟᱸ ᱠᱚᱨᱮ ᱯᱟᱛᱟ ᱯᱚᱨᱚᱵᱽ ᱥᱮ ᱫᱚᱝ ᱞᱟᱜᱽᱲᱮ ᱥᱚᱦᱚᱨᱟᱭ ᱠᱚ ᱦᱩᱭᱩᱜᱼᱟ ᱚᱱᱟ ᱠᱚᱨᱮ ᱜᱮᱧ ᱪᱟᱞᱟᱜᱼᱟ

ᱚᱱᱟ ᱠᱚᱨᱮᱦᱚᱧ ᱨᱩ ᱠᱚᱨᱮ ᱜᱚᱲᱚ ᱥᱚᱯᱚᱦᱚᱫ ᱠᱩᱧ ᱮᱢᱟ ᱠᱚᱜᱮᱭᱟ ᱟᱨ ᱟᱹᱰᱤ ᱨᱟᱹᱥᱠᱟᱹ ᱦᱚᱧ ᱵᱩᱡᱷᱟᱹᱣᱼᱟ ᱟᱨ ᱟᱹᱰᱤ ᱴᱟᱢᱟᱠ ᱨᱩ ᱩᱛᱱᱟᱹᱣ ᱛᱮᱭᱟᱨᱚᱜ ᱠᱟᱱᱟ